ᱥᱟᱱᱛᱟᱞᱤ ᱯᱟᱹᱨᱥᱤ ᱨᱮᱭᱟᱜ ᱱᱟᱜᱟᱢ ᱫᱚ ᱦᱩᱭᱩᱜ ᱠᱟᱱᱟ ᱥᱮᱫᱟᱭ ᱦᱟᱯᱲᱟᱢ ᱠᱚᱣᱟᱜ ᱢᱚᱪᱟᱛᱮ ᱟᱸᱡᱚᱢ ᱦᱮᱡ ᱟᱠᱟᱱᱟ ᱯᱟᱹᱨᱥᱤ ᱠᱟᱱᱟ ᱟᱨ ᱚᱠᱛᱚ ᱥᱟᱶ ᱥᱟᱶᱛᱮ ᱱᱚᱣᱟ ᱫᱚ ᱱᱚᱣᱟ ᱨᱮᱱᱟᱜ ᱩᱛᱱᱟᱹᱣ ᱫᱚ ᱦᱩᱭᱩᱜ ᱠᱟᱱᱟ ᱯᱚᱱᱰᱤᱛ ᱨᱚᱜᱷᱩᱱᱟᱛᱷ ᱢᱩᱨᱢᱩᱣᱟᱜ ᱚᱞ ᱱᱚᱣᱟ ᱪᱤᱠᱤ ᱛᱟᱞᱟᱛᱮ ᱪᱤᱠᱤ ᱛᱟᱞᱟᱛᱮ ᱠᱚᱞᱮᱡᱽ ᱤᱥᱠᱩᱞ ᱨᱮ ᱦᱮᱡ ᱟᱠᱟᱱᱟ ᱚᱱᱟ ᱞᱮᱠᱟᱛᱮ ᱱᱚᱣᱟ ᱨᱮᱱᱟᱜ ᱩᱛᱱᱟᱹᱣ ᱫᱚ ᱦᱩᱭ ᱟᱠᱟᱱᱟ